ᱦᱮᱸ ᱤᱧᱟᱹᱜ ᱱᱮᱛᱟᱨ ᱱᱚᱜᱼᱚᱭ ᱡᱟᱦᱟᱸ ᱥᱚᱠ ᱛᱟᱦᱮᱸ ᱠᱟᱱ ᱛᱤᱧᱟᱹ ᱢᱳᱵᱟᱭᱤᱞ ᱚᱱᱟᱧ ᱠᱩᱠᱢᱩᱧ ᱯᱩᱨᱩᱱ ᱠᱮᱫ ᱛᱤᱧᱟᱹ ᱦᱟᱛᱟᱣ ᱦᱩᱭ ᱠᱤᱫᱟᱹᱧ ᱥᱮ ᱠᱩᱠᱢᱩ ᱯᱩᱨᱳᱱᱮᱱ ᱛᱤᱧᱟᱹ ᱛᱟᱦᱚᱞᱮ ᱱᱚᱣᱟ ᱫᱚ ᱡᱟᱦᱟᱸ ᱢᱳᱵᱟᱭᱤᱞ ᱤᱧ ᱦᱟᱛᱟᱣ ᱠᱮᱫ ᱥᱢᱟᱨᱴᱯᱷᱳᱱ ᱡᱟᱦᱟᱸ ᱟᱹᱰᱤ ᱵᱷᱟᱹᱜᱤ ᱫᱤᱠ ᱵᱷᱟᱹᱜᱤ ᱫᱤᱠ ᱩᱭᱦᱟᱹᱨ ᱠᱟᱛᱮᱧ ᱦᱟᱛᱟᱣ ᱟᱠᱟᱫᱼᱟ ᱵᱟᱝ ᱢᱟ ᱮᱥᱢᱟᱨᱴᱯᱷᱳᱱ ᱨᱮ ᱵᱩᱦᱩᱛ ᱠᱤᱪᱷᱩ ᱧᱮᱞ ᱨᱮᱭᱟᱜ ᱦᱮᱱᱟᱜᱼᱟ ᱵᱩᱦᱩᱛ ᱠᱤᱪᱷᱩ ᱪᱮᱫ ᱨᱮᱭᱟᱜ ᱦᱮᱱᱟᱜᱼᱟ ᱵᱩᱦᱩᱛ ᱠᱷᱚᱵᱽᱨᱟ ᱠᱷᱚᱵᱚᱨ ᱠᱚ ᱫᱚᱦᱚ ᱨᱮᱭᱟᱜ ᱢᱮᱱᱟᱜᱼᱟ ᱟᱭᱢᱟ ᱟᱭᱢᱟ ᱱᱟᱱᱟ ᱦᱩᱱᱟᱹᱨ ᱠᱟᱹᱢᱤ ᱥᱳᱥᱟᱞ ᱢᱤᱰᱤᱭᱟ ᱦᱚᱛᱮ ᱛᱮ ᱵᱩᱦᱩᱛ ᱠᱤᱪᱷᱩ ᱠᱷᱚᱵᱚᱨ ᱠᱚ ᱧᱮᱞᱚᱜᱼᱟ ᱱᱤᱭᱟᱹ ᱢᱳᱵᱟᱭᱤᱞ ᱦᱚᱛᱮ ᱛᱮ ᱟᱨ ᱧᱮᱞᱚᱜᱼᱟ ᱯᱷᱳᱱ ᱠᱚᱛᱮ ᱜᱟᱞᱢᱟᱨᱟᱣ ᱥᱟᱹᱜᱤᱧ ᱨᱮᱱᱟᱜ ᱥᱩᱨ ᱨᱮᱱᱟᱜ ᱜᱚ ᱜᱚᱞᱯᱚ ᱠᱚ ᱥᱮ ᱨᱚᱯᱚᱲ ᱠᱚ ᱢᱳᱵᱟᱭᱤᱞ ᱛᱮᱜᱮ ᱟᱹᱰᱤ ᱥᱚᱦᱚᱡ ᱥᱮ ᱥᱩᱵᱤᱛᱟ ᱜᱟᱞᱢᱟᱨᱟᱣ ᱦᱩᱭ ᱥᱟᱹᱛᱟᱹᱜᱼᱟ ᱟᱫᱚ ᱱᱚᱣᱟ ᱜᱤᱧ ᱢᱮᱱᱟ ᱱᱤᱭᱟᱹ ᱡᱟᱦᱟᱸ ᱢᱳᱵᱟᱭᱤᱞᱤᱧ ᱦᱟᱛᱟᱣ ᱟᱠᱟᱫ ᱮᱥᱢᱟᱴᱯᱷᱳᱱ ᱱᱤᱭᱟᱹ ᱫᱚ ᱟᱹᱰᱤ ᱵᱷᱟᱹᱜᱤ ᱩᱭᱦᱟᱹᱨ ᱠᱟᱛᱮᱧ ᱦᱟᱛᱟᱣ ᱟᱠᱟᱫᱼᱟ ᱵᱟᱝ ᱢᱟ ᱟᱭᱢᱟ ᱠᱤᱪᱷᱩ ᱩᱭᱦᱟᱹᱨ ᱠᱟᱛᱮ ᱥᱮ ᱢᱳᱵᱟᱭᱤᱞ ᱨᱮ ᱱᱮᱛᱟᱨ ᱫᱚ ᱯᱷᱮᱥ ᱵᱩᱠ ᱛᱮ ᱵᱩᱱᱫᱷᱩ ᱦᱚᱠᱚ ᱧᱟᱢᱚᱜ ᱠᱟᱱᱟ ᱥᱮ ᱳᱭᱟᱴᱥᱚᱯ ᱛᱮ ᱯᱷᱳᱴᱳ ᱠᱚᱦᱚᱸ ᱵᱷᱮᱡᱟᱜ ᱠᱟᱱᱟ ᱥᱮ ᱯᱷᱳᱱ ᱠᱚᱛᱮ ᱜᱟᱞᱢᱟᱨᱟᱣ ᱢᱟᱛᱳ ᱦᱩᱭᱩᱜ ᱜᱮᱭᱟ ᱥᱩᱨ ᱥᱟᱺᱜᱤᱧ ᱨᱮᱭᱟᱜ ᱜᱚᱞᱯᱚ ᱪᱟᱞᱟᱜᱼᱟ ᱦᱤᱡᱩᱜᱼᱟ ᱢᱤᱫ ᱜᱷᱟᱹᱲᱤ ᱛᱮᱜᱮ ᱦᱩᱭ ᱥᱟᱹᱛᱚᱜᱼᱟ ᱚᱱᱟ ᱩᱭᱦᱟᱹᱨ ᱠᱟᱛᱮ ᱜᱮ ᱱᱤᱭᱟᱹ ᱢᱳᱵᱟᱭᱤ ᱫᱩᱧ ᱦᱟᱛᱟᱣ ᱟᱠᱟᱫᱼᱟ ᱥᱮ ᱦᱟᱛᱟᱣ ᱠᱟᱛᱮ ᱤᱧ ᱟᱹᱰᱤ ᱨᱟᱹᱠᱟᱹᱧ ᱵᱩᱡᱷᱟᱹ ᱮᱫᱟ